ᱟᱠᱚ ᱥᱟᱱᱛᱟᱞᱤ ᱦᱚᱲ ᱠᱚᱫᱚ ᱟᱠᱚᱣᱟᱜ ᱯᱟᱹᱨᱥᱤ ᱵᱮᱵᱚᱦᱟᱨ ᱠᱟᱛᱮᱫ ᱮᱴᱟᱜ ᱠᱚ ᱥᱟᱶᱛᱮ ᱮᱴᱟᱜ ᱠᱚ ᱥᱟᱶᱛᱮ ᱫᱚ ᱟᱠᱟᱨ ᱟᱠᱨᱤᱛᱤ ᱩᱫᱩᱜ ᱠᱟᱛᱮᱫ ᱥᱟᱢᱟᱝ ᱨᱮ ᱛᱮᱦᱮᱱ ᱠᱷᱟᱡ ᱫᱚ ᱩᱫᱩᱜ ᱠᱟᱛᱮᱫ ᱟᱨ ᱵᱟᱠᱷᱟ ᱡᱚ ᱟᱠᱨᱤᱛᱤ ᱞᱟᱹᱭ ᱠᱟᱛᱮᱫ ᱩᱱᱸᱸᱠᱩ ᱠᱚᱫᱚ ᱯᱟᱹᱨᱥᱤ ᱵᱩᱱ ᱨᱚᱲ ᱫᱟᱲᱮᱭᱟᱜᱼᱟ